ᱵᱤᱨᱵᱷᱩᱢ ᱦᱚᱱᱚᱛ ᱨᱮᱨᱟᱜ ᱢᱩᱲ ᱨᱟᱹᱥᱠᱟᱹ ᱚᱱᱟ ᱠᱟᱹᱢᱤ ᱠᱟᱹᱥᱱᱤ ᱠᱚᱫᱚ ᱦᱩᱭᱩᱜ ᱠᱟᱱᱟ ᱰᱤᱭᱟᱨ ᱯᱟᱨᱠ ᱵᱟᱡᱟᱨ ᱫᱟᱬᱟᱱ ᱥᱤᱱᱮᱢᱟ ᱫᱟᱬᱟᱱ ᱚᱱᱟ ᱠᱚ ᱦᱩᱭᱩᱜ ᱠᱟᱱᱟ ᱟᱨ ᱥᱩᱨ ᱥᱩᱯᱩᱨ ᱨᱮᱫᱚ ᱥᱤᱱᱮᱢᱟ ᱛᱷᱤᱭᱮᱴᱟᱨ ᱵᱳᱞᱯᱩᱨ ᱴᱟᱩᱱ ᱠᱮᱞᱟᱵ ᱟᱨ ᱰᱤᱭᱟᱨ ᱯᱟᱨᱠ ᱯᱟᱨᱠᱮ ᱮᱢᱟᱱ ᱛᱮᱭᱟᱜ ᱠᱚ ᱟᱫᱚ ᱟᱨ ᱚᱱᱟ ᱠᱚᱫᱚ ᱴᱟᱩᱱ ᱠᱮᱞᱟᱵ ᱨᱮᱱᱟᱜ ᱯᱷᱩᱴᱵᱚᱞ ᱢᱚᱭᱫᱟᱱ ᱠᱟᱱᱟ ᱚᱱᱟ ᱛᱟᱭᱚᱢ ᱫᱚ ᱛᱤᱱᱴᱟ ᱠᱷᱚᱡ ᱪᱷᱚᱴᱟ ᱚᱱᱰᱮ ᱫᱚ ᱧᱮᱞ ᱞᱟᱹᱜᱤᱫᱛᱮ ᱠᱳᱱᱳ ᱯᱚᱭᱥᱟ ᱥᱮ ᱴᱟᱠᱟ ᱫᱚ ᱵᱟᱝ ᱞᱟᱜᱟᱜ ᱠᱟᱱᱟ ᱟᱨ ᱰᱤᱭᱟᱨ ᱯᱟᱨᱠ ᱨᱮᱫᱚ ᱱᱚᱰᱮ ᱦᱚᱨᱤᱱ ᱢᱮᱱᱟᱜ ᱠᱚᱣᱟ ᱚᱱᱰᱮ ᱧᱮᱞ ᱞᱟᱹᱜᱤᱫ ᱛᱮᱫᱚ ᱟᱭᱢᱟ ᱦᱚᱲ ᱡᱷᱟᱹᱞ ᱡᱷᱟᱹᱞ ᱨᱮᱱ ᱠᱚ ᱦᱤᱡᱩᱜᱼᱟ ᱚᱱᱰᱮ ᱫᱚ ᱯᱚᱭᱥᱟ ᱠᱚ ᱦᱟᱛᱟᱣᱟ